ᱟᱞᱮᱭᱟᱜ ᱱᱚᱶᱟ ᱯᱩᱨᱵᱚ ᱵᱚᱨᱫᱷᱚᱢᱟᱱ ᱰᱤᱥᱴᱨᱤᱠ ᱨᱮ ᱡᱟᱦᱟᱸ ᱫᱚ ᱯᱚᱥᱪᱤᱢ ᱵᱟᱝᱜᱟ ᱯᱚᱱᱚᱛ ᱨᱮ ᱯᱟᱲᱟ ᱠᱟᱱᱟ ᱱᱚᱸᱰᱮ ᱦᱚᱸ ᱡᱟᱹᱛᱤᱭᱟᱹᱨᱤ ᱦᱮᱯᱨᱟᱣ ᱨᱮᱱᱟᱜ ᱡᱟᱦᱟᱸ ᱚᱞᱚᱜ ᱯᱟᱲᱦᱟᱜ ᱨᱮᱱᱟᱜ ᱡᱟᱦᱟᱸ ᱯᱟᱲᱦᱟᱜ ᱠᱩ ᱩᱱᱟᱠᱚᱦᱚᱸ ᱦᱩᱭᱩᱜ ᱠᱟᱱ ᱜᱮᱭᱟ ᱱᱚᱸᱰᱮ ᱢᱤᱫᱴᱮᱱ ᱵᱤᱥᱥᱟᱹᱥ ᱤᱱᱥᱴᱤᱴᱤᱭᱩᱴ ᱧᱩᱛᱩᱢ ᱛᱮ ᱢᱤᱫᱴᱮᱱ ᱤᱱᱥᱴᱤᱴᱤᱭᱩᱴ ᱢᱮᱱᱟᱜᱼᱟ ᱡᱟᱦᱟᱸ ᱨᱮ ᱡᱟᱦᱟᱸ ᱨᱮ ᱮᱥᱮᱥᱥᱤ ᱵᱮᱝᱠ ᱮᱢᱟᱱ ᱟᱭᱟᱭᱴᱤ ᱡᱤᱼᱤ ᱨᱮᱱᱟᱜ ᱞᱟᱹᱴᱩ ᱞᱟᱹᱴᱩ ᱱᱮᱥᱮᱱᱟᱞ ᱦᱮᱯᱨᱟᱣ ᱨᱮᱱᱟᱜ ᱦᱚᱸ ᱱᱚᱸᱰᱮ ᱠᱤᱱᱛᱩ ᱯᱟᱲᱦᱟᱣ ᱪᱟᱞᱟᱜᱼᱟ ᱟᱨ ᱱᱚᱸᱰᱮ ᱩᱱᱠᱩ ᱯᱟᱲᱦᱟᱣ ᱠᱟᱛᱮᱫ ᱩᱱᱠᱩ ᱚᱱᱟᱠᱩ ᱨᱮ ᱡᱟᱛᱮ ᱠᱩ ᱥᱮᱱ ᱫᱟᱲᱮᱜ ᱚᱱᱟᱠᱩ ᱯᱚᱨᱤᱠᱷᱟ ᱠᱩ ᱯᱟᱥ ᱫᱟᱲᱤᱜ ᱚᱱᱟ ᱞᱟᱹᱜᱤᱫ ᱛᱮᱦᱚᱸ ᱱᱚᱰᱮ ᱚᱱᱠᱟ ᱯᱟᱲᱦᱟᱣ ᱨᱮᱱᱟᱜ ᱵᱮᱵᱚᱥᱛᱟ ᱠᱩ ᱠᱚᱨᱟᱣ ᱟᱠᱟᱫᱟ ᱱᱚᱸᱰᱮᱱ ᱠᱩ ᱜᱚᱝᱠᱮ ᱠᱩ